ᱦᱮᱞᱳ ᱦᱮᱞᱳ ᱢᱮᱢ ᱦᱮᱸ ᱦᱮᱞᱳ ᱢᱮᱰᱟᱢ ᱞᱟᱹᱭᱫᱟᱹᱧ ᱡᱮ ᱱᱤᱭᱟᱹᱫᱷᱟᱣ ᱯᱚᱥᱪᱤᱢ ᱵᱟᱝᱞᱟ ᱨᱮᱱᱟᱜ ᱟᱵᱚᱦᱟᱣᱟ ᱠᱷᱚᱵᱚᱨ ᱪᱮᱫ ᱞᱮᱠᱟ ᱢᱮᱱᱟᱜ ᱟᱠᱟᱫᱼᱟ ᱦᱮᱸ ᱥᱤᱛᱩᱝ ᱫᱤᱱ ᱥᱮᱴᱮᱨᱚᱜ ᱠᱟᱱᱟ ᱛᱚ ᱪᱮᱫ ᱞᱮᱠᱟ ᱟᱪᱪᱷᱟ ᱟᱪᱪᱷᱟ ᱟᱨ ᱫᱟᱜ ᱡᱟᱹᱯᱩᱫ ᱠᱚ ᱫᱟᱜ ᱡᱟᱹᱯᱩᱫ ᱨᱮᱱᱟᱜ ᱠᱷᱚᱵᱚᱨ ᱠᱚ ᱟᱪᱪᱷᱟ ᱟᱨ ᱥᱤᱛᱩᱝ ᱢᱟᱱᱮ ᱵᱤᱥᱤ ᱤᱭᱟᱹ ᱱᱤᱭᱟᱹ ᱫᱷᱟᱣ ᱫᱚ ᱵᱩᱡᱷᱟᱹᱜᱼᱟ ᱵᱟᱝ ᱟᱪᱪᱷᱟ ᱦᱮᱸ ᱤᱱᱟᱹᱜᱮ ᱵᱟᱰᱟᱭ ᱥᱟᱱᱟᱧ ᱠᱟᱱ ᱛᱟᱦᱮᱸᱱᱟ ᱦᱮᱸ ᱟᱪᱪᱷᱟ ᱟᱪᱪᱷᱟ ᱴᱷᱤᱠᱜᱮᱭᱟ ᱛᱟᱦᱚᱞᱮ